ᱤᱧᱟᱹᱜ ᱧᱮᱞᱟᱜ ᱠᱚ ᱢᱩᱫᱽ ᱨᱮᱫᱚ ᱢᱮᱱ ᱫᱚ ᱱᱤᱛᱚᱜ ᱱᱚᱣᱟ ᱡᱮ ᱵᱨᱮᱱᱰ ᱨᱮᱱᱟᱜ ᱰᱟᱠᱴᱟᱨ ᱠᱚᱫᱚ ᱱᱤᱛᱚᱜ ᱟᱵᱚ ᱥᱮᱨᱣᱟ ᱨᱮᱱᱟᱜ ᱡᱟᱦᱟᱸ ᱫᱤ ᱤᱥᱤ ᱱᱟᱦᱮᱞ ᱠᱟᱴᱷ ᱱᱟᱦᱮᱞ ᱵᱟᱹᱥ ᱱᱟᱦᱮᱞ ᱱᱚᱝᱠᱟ ᱞᱮᱠᱟᱱᱟᱜ ᱡᱟᱦᱟᱸ ᱫᱚ ᱥᱤᱭᱳᱜ ᱞᱮᱠᱟᱱᱟᱜ ᱡᱚᱱᱛᱚᱨᱚ ᱠᱚ ᱡᱟᱦᱟᱸ ᱫᱚ ᱛᱟᱦᱮᱸ ᱠᱟᱱ ᱛᱟᱵᱳᱱᱟ ᱢᱮᱱᱮᱫ ᱱᱚᱣᱟ ᱛᱮᱜᱮ ᱵᱚᱱ ᱪᱟᱥ ᱟᱵᱟᱫ ᱮᱜ ᱛᱟᱦᱮᱱᱟ ᱰᱟᱝᱨᱤ ᱱᱟᱦᱮᱞ ᱠᱟᱰᱟ ᱱᱟᱦᱮᱞ ᱢᱮᱱᱮᱫ ᱱᱚᱣᱟ ᱠᱚᱵᱚᱱ ᱢᱮᱱᱮᱫ ᱛᱟᱦᱮᱱᱟ ᱱᱤᱛᱚᱜ ᱢᱟ ᱯᱨᱚᱡᱩᱠᱛᱤ ᱡᱩᱜᱽ ᱠᱟᱱ ᱰᱤᱡᱤᱴᱟᱞ ᱡᱩᱜᱽ ᱠᱟᱱ ᱥᱟᱶᱛᱮ ᱴᱮᱠᱱᱳᱞᱚᱡᱤ ᱛᱮ ᱟᱭᱢᱟ ᱜᱮᱵᱚᱱ ᱞᱟᱦᱟᱣ ᱟᱠᱟᱱᱟ ᱮᱱᱛᱮᱜ ᱱᱤᱛᱚᱜ ᱫᱚ ᱟᱵᱚ ᱠᱚ ᱛᱟᱞᱟᱨᱮ ᱥᱟᱢᱟᱝ ᱥᱚᱫᱚᱨ ᱟᱠᱟᱱᱟ ᱴᱮᱠᱴᱟᱨ ᱢᱮᱱᱛᱮ ᱢᱤᱫ ᱧᱩᱛᱩᱢᱟᱱ ᱜᱟᱹᱰᱤ ᱥᱮ ᱜᱟᱹᱰᱤ ᱫᱚ ᱱᱤᱛᱚᱜ ᱫᱚ ᱡᱟᱹᱥᱛᱤ ᱠᱟᱭ ᱛᱮᱫᱚ ᱱᱚᱣᱟ ᱜᱟᱹᱰᱤ ᱛᱮᱜᱮ ᱪᱟᱥ ᱟᱵᱟᱫ ᱠᱚᱫᱚ ᱵᱚᱱ ᱠᱟᱢᱤᱭᱮᱫᱟ ᱥᱮ ᱱᱚᱣᱟ ᱛᱮᱫᱚ ᱥᱮᱫᱟᱭ ᱚᱠᱛᱚ ᱧᱮᱞᱚᱜ ᱠᱟᱱ ᱛᱟᱦᱮᱱᱟ ᱢᱤᱫ ᱚᱠᱛᱚ ᱡᱟᱦᱟᱸ ᱫᱚ ᱪᱟᱥ ᱟᱵᱟᱫ ᱛᱮ ᱢᱤᱫ ᱪᱟᱸᱫᱳ ᱠᱷᱚᱱᱟᱜ ᱵᱟᱨ ᱪᱟᱸᱫᱳ ᱥᱮ ᱯᱮ ᱪᱟᱸᱫᱚ ᱱᱚᱝᱠᱟ ᱚᱠᱛᱚ ᱠᱚ ᱪᱟᱞᱟᱣᱚᱜ ᱠᱟᱱ ᱛᱟᱦᱮᱸᱜ ᱢᱮᱱᱠᱷᱟᱱ ᱱᱤᱛᱚᱜ ᱧᱮᱞᱚᱜᱚᱜ ᱠᱟᱱᱟ ᱱᱚᱣᱟ ᱴᱨᱟᱠᱴᱚᱨ ᱜᱟᱹᱰᱤ ᱦᱮᱡ ᱠᱟᱛᱮ ᱫᱚ ᱡᱟᱦᱟᱸ ᱠᱟ ᱢᱤ ᱫᱚ ᱦᱳᱭᱛᱳ ᱵᱟᱨ ᱫᱤᱱ ᱨᱮᱱᱟᱜ ᱥᱮ ᱵᱟᱨ ᱥᱤᱧ ᱨᱮᱱᱟᱜ ᱠᱟ ᱢᱤ ᱠᱟᱱ ᱛᱟᱵᱳᱱᱟ ᱚᱱᱟ ᱠᱟ ᱢᱤ ᱫᱚ ᱟᱵᱚᱣᱟᱜ ᱢᱤᱫ ᱛᱷᱮᱠᱮ ᱵᱟᱨ ᱜᱷᱚᱱᱴᱟ ᱛᱟᱞᱟ ᱛᱮᱜᱮ ᱦᱳᱭᱳᱜ ᱠᱟᱱ ᱛᱟᱵᱳᱱᱟ ᱱᱤᱛᱚᱜ ᱴᱨᱟᱠᱴᱟᱨ ᱜᱟ ᱰᱤ ᱦᱮᱡ ᱠᱟᱱᱛᱮ ᱱᱟᱦᱮᱞ ᱠᱚ ᱰᱟᱝᱨᱤ ᱱᱟᱦᱮᱞ ᱠᱟᱰᱟ ᱱᱟᱦᱮᱞ ᱠᱚ ᱱᱤᱛᱚᱜ ᱟᱫ ᱟᱫ ᱪᱟᱵᱟᱜ ᱠᱟᱱᱟ ᱱᱟᱦᱟᱜ ᱨᱮᱱ ᱜᱤᱫᱟᱹᱨ ᱯᱤᱫᱟᱹᱨ ᱠᱚ ᱱᱟᱦᱮᱞ ᱨᱮᱱᱟᱜ ᱪᱤᱛᱟᱹᱨ ᱨᱮᱱᱟᱜ ᱜᱚᱲᱦᱚᱱ ᱦᱚᱸᱠᱚ ᱦᱤᱲᱤᱧ ᱮᱫᱟ ᱡᱮ ᱚᱠᱟ ᱞᱮᱠᱟ ᱛᱟᱦᱮᱸ ᱠᱟᱱᱟ ᱥᱮ ᱯᱟᱹᱦᱤᱞ ᱚᱠᱟ ᱞᱮᱠᱟ ᱠᱟᱛᱮᱜ ᱪᱟᱥ ᱟᱵᱟᱫ ᱠᱚ ᱦᱩᱭᱩᱜ ᱠᱟᱱ ᱛᱟᱦᱮᱸᱜ ᱚᱱᱟ ᱠᱚᱠᱚ ᱦᱤᱲᱤᱧ ᱠᱟᱫᱟ ᱢᱮᱱᱮᱫ ᱱᱤᱛᱚᱜ ᱱᱚᱣᱟ ᱴᱮᱠᱴᱚᱨ ᱜᱟᱰᱤ ᱦᱮᱡ ᱟᱠᱟᱱᱛᱮ ᱢᱤᱫ ᱫᱤᱠ ᱫᱤᱭᱮ ᱧᱮᱞ ᱞᱮᱠᱷᱟᱱ ᱫᱚ ᱱᱚᱣᱟ ᱫᱚ ᱟᱹᱰᱤᱜᱮ ᱠᱩᱥᱤ ᱨᱮᱱᱟᱜ ᱜᱮ ᱠᱟᱱᱟ ᱥᱮ ᱡᱟᱦᱟᱸ ᱞᱟᱦᱟ ᱛᱮᱠᱚ ᱠᱚᱥᱴᱚᱜ ᱠᱟᱱ ᱛᱟᱦᱮᱸᱜ ᱦᱚᱲᱠᱚ ᱚᱱᱟ ᱠᱚᱥᱴᱚ ᱥᱮᱫᱟᱭ ᱠᱷᱚᱱ ᱫᱚ ᱟᱭᱢᱟ ᱜᱮ ᱠᱚᱢ ᱠᱟᱱ ᱛᱟᱠᱚᱣᱟ